ᱤᱧᱟᱹᱜ ᱡᱚᱛᱚᱠᱷᱚᱱ ᱩᱭᱦᱟᱹᱨ ᱫᱚᱦᱚ ᱞᱮᱠᱟᱱ ᱵᱟᱭᱤᱠ ᱪᱟᱞᱟᱣ ᱨᱮᱱᱟᱜ ᱵᱩᱡᱩᱱ ᱫᱚ ᱛᱟᱦᱮᱸᱫ ᱠᱟᱱᱟ ᱱᱟᱣᱟ ᱱᱟᱣᱟ ᱵᱟᱭᱤᱠ ᱪᱟᱞᱟᱣ ᱥᱮᱲᱟ ᱦᱩᱭ ᱠᱟᱱᱟ ᱥᱮᱲᱟ ᱯᱚᱨᱮ ᱯᱷᱟᱥᱴ ᱡᱟᱱᱩᱣᱟᱨᱤ ᱫᱟᱬᱟᱱ ᱪᱟᱞᱟᱣ ᱦᱩᱭ ᱞᱮᱱᱟ ᱴᱩᱨ ᱨᱮ ᱵᱟᱭᱤᱠ ᱴᱩᱨ ᱜᱮ ᱛᱟᱦᱮᱸᱫ ᱠᱟᱱᱟ ᱛᱚ ᱚᱱᱟ ᱴᱩᱨ ᱨᱮ ᱦᱚᱨ ᱰᱟᱦᱟᱨ ᱨᱮ ᱟᱭᱢᱟ ᱵᱷᱤᱲ ᱛᱟᱦᱮᱸᱫ ᱠᱟᱱᱟ ᱛᱚ ᱱᱟᱣᱟ ᱵᱟᱭᱤᱠ ᱪᱟᱞᱟᱣ ᱥᱮᱲᱟ ᱠᱟᱛᱮᱫ ᱧᱮᱞ ᱧᱮᱞᱛᱮ ᱦᱚᱲ ᱵᱷᱤᱲᱨᱮ ᱵᱟᱭᱤᱠ ᱪᱟᱞᱟᱣ ᱟᱨᱚ ᱥᱟᱶᱛᱮ ᱟᱭᱢᱟ ᱜᱚᱴᱟᱝ ᱵᱟᱭᱤᱠ ᱯᱟᱨᱚᱢᱚᱜ ᱠᱟᱱᱟ ᱦᱚᱨ ᱰᱟᱦᱟᱨ ᱛᱮ ᱛᱟᱦᱞᱮ ᱧᱮᱞ ᱧᱮᱞ ᱛᱮᱜᱮ ᱪᱟᱞᱟᱣ ᱢᱤᱫᱴᱟᱝ ᱯᱷᱟᱥᱴ ᱮᱠᱥᱯᱨᱤᱭᱮᱱᱥ ᱞᱮᱠᱟᱱᱟᱜ ᱢᱤᱫᱴᱟᱝ ᱵᱤᱥᱚᱭ ᱛᱚ ᱱᱚᱣᱟᱜᱮ ᱠᱷᱟᱥ ᱛᱟᱦᱮᱸᱫ ᱠᱟᱱᱟ